ᱵᱟᱸᱠᱩᱲᱟ ᱦᱚᱱᱚᱛ ᱨᱮᱭᱟᱜ ᱫᱟᱜ ᱡᱟᱹᱲᱤ ᱫᱚ ᱫᱚᱢᱮ ᱫᱚ ᱵᱟᱝ ᱱᱟᱯᱟᱭᱟ ᱱᱚᱣᱟ ᱦᱚᱱᱚᱛ ᱨᱮᱠᱟ ᱜᱤᱨᱟᱹᱵᱟᱥ ᱟᱠᱟᱱ ᱟᱭᱢᱟ ᱦᱚᱲ ᱜᱮ ᱮᱸᱴᱠᱮᱴᱚᱬᱮ ᱨᱮᱠᱚ ᱧᱩᱨᱩᱠ ᱠᱟᱱᱟ ᱨᱤᱛᱩ ᱞᱮᱠᱟᱛᱮ ᱚᱠᱟ ᱠᱟᱹᱢᱤ ᱜᱮ ᱚᱠᱛᱚ ᱨᱮ ᱵᱟᱝ ᱦᱩᱭᱩᱜ ᱠᱟᱱᱟ ᱫᱟᱜ ᱡᱟᱹᱲᱤ ᱵᱟᱝ ᱠᱷᱟᱹᱛᱤᱨ ᱱᱚᱣᱟ ᱴᱚᱴᱷᱟ ᱨᱮ ᱪᱟᱥ ᱟᱵᱟᱫᱽ ᱪᱮᱛᱟᱱ ᱨᱮ ᱮᱥᱮᱨ ᱯᱟᱲᱟᱜ ᱠᱟᱱᱟ ᱥᱟᱶᱛᱮ ᱥᱤᱛᱩᱝ ᱞᱚᱞᱚ ᱛᱮ ᱦᱚᱲᱢᱚ ᱥᱟᱶᱟᱨ ᱦᱚᱸ ᱵᱟᱹᱲᱤᱡ ᱤᱫᱤᱜ ᱠᱟᱱ ᱛᱟᱠᱚᱣᱟ